ᱚᱞᱚᱜ ᱯᱟᱲᱦᱟᱜ ᱥᱟᱶ ᱥᱟᱶ ᱛᱮ ᱟᱢ ᱪᱮᱫ ᱪᱮᱫ ᱪᱮᱛᱟᱱ ᱨᱮ ᱠᱟᱹᱢᱤ ᱮᱢ ᱠᱩᱥᱤᱭᱟᱜ ᱟ ᱤᱧ ᱫᱚ ᱠᱷᱮᱞᱳᱰ ᱥᱟᱶᱛᱮ ᱤᱥᱤᱱ ᱵᱟᱥᱟᱝ ᱥᱟᱶᱛᱮ ᱥᱟᱸᱜᱷᱟᱨ ᱱᱚᱣᱟ ᱠᱚᱧ ᱠᱩᱥᱤᱭᱟᱜ ᱟ ᱠᱷᱮᱞᱳᱰ ᱫᱚ ᱤᱧ ᱠᱟᱵᱟᱰᱤ ᱯᱷᱩᱴᱵᱚᱞ ᱛᱟᱨᱯᱚᱨᱮ ᱚᱱᱟ ᱵᱟᱫᱽ ᱮᱢᱟᱱ ᱮᱢᱟᱱ ᱡᱟᱦᱟᱸ ᱠᱚ ᱠᱷᱮᱞ ᱢᱮᱱᱟᱜ ᱟᱠᱟᱫᱟ ᱥᱟᱱᱟᱢ ᱜᱤᱧ ᱠᱩᱥᱤᱭᱟᱜ ᱟ ᱟᱨ ᱤᱥᱤᱱ ᱫᱚ ᱩᱛᱩ ᱫᱟᱠᱟ ᱯᱤᱴᱷᱟᱹ ᱱᱚᱣᱟ ᱠᱚ ᱟᱨ ᱰᱟᱦᱟᱨ ᱫᱚ ᱵᱩᱨᱩ ᱵᱚᱸᱜᱟ ᱯᱟᱴᱟᱵᱤᱸᱫᱷᱟᱹ ᱪᱟᱠᱚᱞᱛᱟᱹᱲᱤ ᱱᱚᱣᱟ ᱠᱚᱨᱮ ᱥᱟᱸᱜᱷᱟᱨ ᱤᱧ ᱠᱩᱥᱤᱭᱟᱜ ᱜᱤᱭᱟ